ᱦᱮᱸ ᱟᱞᱮᱫᱚ ᱪᱷᱚᱭ ᱵᱚᱭᱦᱟᱜ ᱟᱞᱮ ᱟᱨ ᱟᱞᱮᱫᱚ ᱟᱹᱰᱤ ᱵᱮᱥᱜᱮ ᱢᱮᱱᱟᱜ ᱞᱮᱭᱟ ᱟᱭᱳ ᱢᱮᱱᱟᱭᱟ ᱵᱟᱵᱟ ᱢᱮᱱᱟᱭᱟ ᱵᱚᱭᱦᱟ ᱠᱚ ᱢᱮᱱᱟᱜ ᱞᱮᱭᱟ ᱟᱞᱮᱫᱚ ᱯᱩᱱ ᱵᱚᱭᱦᱟᱜ ᱟᱞᱮ ᱟᱨ ᱟᱹᱰᱤ ᱵᱮᱥᱨᱮ ᱢᱮᱱᱟᱜ ᱞᱮᱭᱟ ᱟᱨ ᱫᱟᱫᱟ ᱟᱨ ᱫᱤᱫᱤ ᱫᱚ ᱜᱮᱨᱡᱩᱭᱮᱥᱚᱱ ᱠᱤᱱ ᱠᱚᱢᱯᱞᱤᱴ ᱟᱠᱟᱫᱟ ᱤᱧᱫᱚ ᱱᱤᱛᱳᱜ ᱤᱧ ᱯᱟᱲᱦᱟᱜ ᱠᱟᱱᱜᱮᱭᱟ ᱦᱚᱯᱚᱱᱤᱡ ᱵᱟᱹᱵᱩ ᱦᱚᱸ ᱯᱟᱲᱦᱟᱜ ᱠᱟᱱ ᱜᱮᱭᱟᱭ ᱟᱨ ᱟᱹᱰᱤ ᱵᱮᱥᱛᱮ ᱢᱮᱱᱟᱜ ᱞᱮᱭᱟ ᱦᱳᱭ ᱤᱱᱠᱟᱹ ᱵᱤᱪ ᱵᱤᱪ ᱨᱮᱞᱮ ᱱᱮᱣᱟᱣ ᱛᱟᱯᱟᱢ ᱜᱚᱫᱚᱜ ᱜᱮᱭᱟ ᱟᱫᱚ ᱚᱱᱟ ᱠᱚᱫᱚ ᱡᱟᱥᱛᱤ ᱫᱤᱱ ᱵᱟᱞᱮ ᱥᱟᱵ ᱫᱚᱦᱚᱭᱟ ᱥᱚᱸᱜᱮ ᱜᱮᱞᱮ ᱢᱤᱫᱴᱷᱮᱱ ᱞᱮ ᱛᱟᱦᱮᱱᱟ ᱟᱨ ᱢᱤᱞᱮ ᱢᱤᱥᱮ ᱠᱟᱛᱮᱜ ᱜᱮᱞᱮ ᱛᱟᱦᱮᱱᱟ ᱟᱨ ᱩᱱᱟᱹᱜ ᱫᱤᱱ ᱵᱟᱞᱮ ᱥᱟᱵ ᱫᱚᱦᱚᱭᱟ ᱵᱮᱥᱜᱮᱞᱟ ᱛᱟᱦᱮᱱᱟ ᱱᱤᱛᱳᱜ ᱱᱟᱯᱟᱭ ᱨᱮᱜᱮ ᱢᱮᱱᱟᱜ ᱞᱮᱭᱟ ᱟᱨ ᱱᱟᱯᱟᱭ ᱜᱮᱞᱮ ᱛᱟᱦᱮᱱ ᱢᱮᱱᱟᱜ ᱞᱮᱭᱟ ᱟᱨ ᱵᱮᱥᱜᱮ ᱢᱮᱱᱟᱜ ᱞᱮᱭᱟ